ᱟᱵᱩ ᱵᱷᱟᱨᱚᱛ ᱨᱮ ᱱᱮᱛᱟᱨ ᱫᱚ ᱵᱤᱨᱤᱫ ᱠᱩ ᱦᱚᱛᱮ ᱛᱮ ᱟᱹᱰᱤ ᱟᱭᱢᱟ ᱞᱟᱹᱠᱛᱤᱭᱟᱱ ᱧᱮᱞ ᱧᱟᱢᱚᱜᱼᱟ ᱥᱮ ᱧᱮᱞ ᱧᱟᱢᱚᱜ ᱠᱟᱱᱟ ᱢᱤᱫᱵᱟᱨ ᱠᱟᱛᱷᱟᱧ ᱞᱟᱹᱭᱟ ᱚᱱᱟᱠᱚᱫᱚ ᱦᱩᱭᱩᱜ ᱠᱟᱱᱟ ᱱᱮᱛᱟᱨ ᱫᱚ ᱟᱫᱷᱩᱱᱤᱠ ᱡᱩᱜᱽ ᱢᱮᱱᱠᱷᱟᱱ ᱱᱚᱰᱮᱫᱚ ᱟᱹᱰᱤ ᱟᱭᱢᱟ ᱡᱚᱱᱛᱨᱚ ᱯᱟᱹᱛᱤ ᱢᱮᱥᱤᱱ ᱨᱟᱠᱟᱵ ᱟᱠᱟᱱᱟ ᱚᱱᱟᱠᱩᱛᱮ ᱟᱹᱰᱤ ᱟᱭᱢᱟ ᱵᱤᱨᱤᱛ ᱠᱩ ᱠᱚᱢ ᱥᱩᱢᱟᱹᱭ ᱛᱮᱠᱩ ᱠᱚᱨᱟᱣᱮᱫ ᱠᱷᱟᱹᱛᱤᱨ ᱛᱮ ᱟᱭᱢᱟ ᱱᱚᱰᱮ ᱠᱟᱹᱢᱤᱠᱷᱚᱱᱟᱜ ᱠᱩ ᱵᱟᱫᱚᱜ ᱠᱟᱱᱟ ᱟᱨ ᱵᱟᱛ ᱠᱷᱟᱹᱛᱤᱨ ᱛᱮ ᱱᱤᱭᱟᱹᱫᱚ ᱟᱹᱰᱤ ᱢᱟᱨᱟᱝ ᱢᱤᱫᱴᱮᱱ ᱚᱵᱚᱥᱛᱟ ᱥᱚᱢᱚᱥᱟ ᱱᱚᱰᱮ ᱧᱮᱞ ᱧᱟᱢᱚᱜ ᱠᱟᱱᱟ ᱡᱟᱦᱟᱸ ᱟᱵᱩ ᱫᱷᱟᱨᱮ ᱯᱟᱥᱮ ᱦᱚᱲ ᱥᱮ ᱥᱟᱱᱟᱢ ᱡᱟᱭᱜᱟ ᱨᱮᱜᱤ ᱦᱚᱲᱟᱜ ᱟᱹᱰᱤ ᱢᱟᱨᱟᱝ ᱞᱟᱹᱠᱛᱤᱭᱟᱱ ᱪᱟᱞᱟᱜ ᱠᱟᱱᱟ ᱚᱥᱩᱵᱤᱫᱷᱟ ᱦᱚᱸ ᱦᱩᱭᱩᱜ ᱠᱟᱱᱟ